ᱟᱞᱮ ᱢᱟ ᱵᱤᱨᱵᱩᱨᱩ ᱛᱟᱞᱟ ᱨᱮᱜᱮ ᱚᱲᱟᱜ ᱛᱟᱞᱮ ᱚᱱᱟᱛᱮ ᱦᱟᱢᱮᱥᱟ ᱜᱮ ᱱᱟᱱᱟ ᱦᱩᱱᱟᱹᱨ ᱪᱮᱬᱮ ᱪᱤᱯᱨᱩ ᱠᱚᱠᱚ ᱩᱰᱟᱹᱣ ᱦᱤᱡᱩᱜᱼᱟ ᱟᱨᱦᱚᱸ ᱠᱚ ᱩᱰᱟᱹᱣ ᱨᱩᱭᱟᱹᱲᱟ ᱩᱱᱠᱩ ᱠᱩ ᱢᱩᱫᱽ ᱨᱮ ᱟᱹᱰᱤ ᱜᱟᱱ ᱪᱮᱬᱮᱭᱟᱜ ᱧᱩᱛᱩᱢ ᱠᱚᱦᱚᱸ ᱢᱮᱱᱟᱜᱼᱟ ᱟᱹᱰᱤ ᱪᱮᱦᱮᱨᱟ ᱧᱩᱛᱩᱢ ᱠᱚᱛᱟ ᱠᱚ ᱡᱮᱢᱚᱱ ᱢᱤᱨᱩ ᱪᱮᱬᱮ ᱠᱩᱦᱩ ᱪᱮᱬᱮ ᱠᱚᱠᱚᱨ ᱪᱮᱬᱮ ᱠᱚᱜ ᱠᱟᱹᱦᱩ ᱠᱤᱥᱱᱤ ᱟᱭᱢᱟ ᱞᱮᱠᱟᱱ ᱪᱮᱬᱮ ᱠᱚ ᱢᱮᱱᱟᱜ ᱠᱚᱣᱟ ᱩᱱᱠᱩ ᱠᱚ ᱢᱩᱫᱽ ᱨᱮ ᱤᱧ ᱢᱟ ᱢᱤᱨᱩ ᱪᱮᱬᱮ ᱟᱨ ᱠᱩᱦᱩ ᱪᱮᱬᱮ ᱫᱚ ᱟᱹᱰᱤ ᱛᱮᱫ ᱜᱮᱧ ᱠᱩᱥᱤ ᱟᱠᱚᱭᱟ ᱟᱨ ᱩᱱᱠᱩ ᱵᱮᱜᱚᱨ ᱟᱨᱦᱚᱸ ᱢᱟᱨᱟᱜ ᱦᱚᱧ ᱠᱩᱥᱤᱭᱟᱭ ᱜᱮᱭᱟ ᱪᱮᱫᱟᱜ ᱥᱮ ᱢᱤᱨᱩ ᱪᱮᱬᱮ ᱫᱚ ᱱᱤᱡᱮᱨᱟᱜ ᱨᱚᱲ ᱡᱩᱫᱤ ᱥᱮᱬᱟᱢ ᱢᱚᱱᱮᱭᱟ ᱥᱮᱬᱟᱭᱟᱜ ᱟᱨ ᱟᱢ ᱥᱟᱞᱟᱜ ᱮ ᱨᱚᱲ ᱨᱚᱯᱚᱲᱟ ᱟᱨ ᱠᱩᱦᱩ ᱪᱮᱬᱮ ᱫᱚ ᱯᱷᱟᱹᱜᱩᱱ ᱵᱚᱸᱜᱟ ᱨᱮ ᱵᱤᱥᱤ ᱠᱚ ᱠᱩᱦᱩᱭᱟ ᱠᱩᱦᱩ ᱠᱩᱦᱩ ᱟᱲᱟᱝ ᱟᱹᱰᱤ ᱢᱚᱡᱽ ᱟᱭᱠᱟᱹᱣ ᱵᱩᱡᱷᱟᱹᱣᱜᱼᱟ ᱟᱨ ᱢᱟᱨᱟᱜ ᱪᱮᱬᱮ ᱦᱚᱸ ᱟᱹᱰᱤ ᱢᱚᱡᱽ ᱠᱚ ᱧᱮᱞᱚᱜᱼᱟ ᱟᱨ ᱛᱤᱱᱟᱹᱜ ᱪᱮᱨᱦᱟᱱ ᱠᱚ ᱮᱱᱮᱡᱟ ᱩᱱᱠᱩ ᱠᱚ ᱧᱮᱞ ᱞᱮᱠᱚ ᱠᱷᱟᱱ ᱟᱹᱰᱤ ᱢᱚᱱᱮᱨᱮ ᱨᱟᱹᱥᱠᱟᱹ ᱦᱤᱡᱩᱜᱼᱟ ᱚᱱᱟᱛᱮ ᱢᱤᱨᱩ ᱪᱮᱬᱮ ᱢᱟᱨᱟᱜ ᱪᱮᱬᱮ ᱟᱨ ᱠᱩᱦᱩ ᱪᱮᱬᱮ ᱫᱚ ᱰᱚᱢᱮᱜᱮᱧ ᱠᱩᱥᱤ ᱟᱠᱚᱭᱟ